ᱤᱧᱟᱹᱜ ᱴᱚᱴᱷᱟᱨᱮ ᱨᱮᱫᱚ ᱱᱤᱛ ᱫᱷᱟᱹᱵᱤᱡ ᱧᱮᱞ ᱟᱠᱟᱱᱟ ᱡᱟᱦᱟᱸ ᱫᱚ ᱪᱷᱟᱹᱛᱤᱠ ᱠᱚᱣᱟᱜ ᱢᱤᱫᱵᱟᱨ ᱢᱚᱱᱫᱤᱨ ᱫᱚ ᱢᱮᱱᱟᱜ ᱜᱮᱭᱟ ᱢᱮᱱ ᱫᱚ ᱱᱤᱛᱚᱜ ᱡᱟᱦᱟᱸ ᱢᱚᱱᱫᱤᱨ ᱠᱚ ᱢᱮᱱᱟᱜᱼᱟ ᱠᱚᱣᱟᱜ ᱚᱱᱟ ᱨᱮᱱᱟᱜ ᱮᱜ ᱜᱩᱨᱩᱛᱛᱚ ᱢᱮᱱ ᱞᱮᱠᱷᱟᱱ ᱱᱚᱝᱠᱟ ᱵᱩᱡᱷᱟᱹᱜᱼᱟ ᱡᱮ ᱱᱚᱣᱟ ᱠᱚᱫᱚ ᱡᱚᱫᱤ ᱱᱤᱛᱚᱜ ᱵᱟᱝ ᱦᱚᱸ ᱛᱟᱦᱮᱸ ᱠᱚᱜᱼᱟ ᱥᱮ ᱚᱱᱟ ᱤᱫᱤ ᱠᱟᱛᱮᱜ ᱫᱚ ᱮᱴᱠᱮᱴᱚᱲᱮ ᱵᱟᱝ ᱛᱟᱦᱮᱸ ᱠᱟᱱᱟ ᱥᱮ ᱱᱚᱣᱟ ᱥᱟᱶ ᱥᱟᱶᱛᱮ ᱟᱨᱚ ᱢᱚᱱᱫᱤᱨ ᱢᱚᱥᱡᱤᱫ ᱠᱚ ᱡᱟᱹᱥᱛᱤ ᱤᱫᱤᱜ ᱠᱟᱱᱟ ᱱᱚᱣᱟ ᱴᱚᱴᱷᱟᱨᱮ ᱤᱧ ᱩᱭᱦᱟᱹᱨ ᱛᱮ ᱱᱚᱣᱟᱧ ᱢᱮᱱᱟ ᱡᱟᱛᱮ ᱱᱚᱣᱟ ᱠᱚᱫᱚ ᱵᱟᱝ ᱵᱟᱹᱲᱛᱤ ᱠᱟᱭᱛᱮ ᱵᱟᱝ ᱵᱟᱹᱲᱛᱤ ᱞᱮᱠᱷᱟᱱᱜᱮ ᱱᱟᱯᱟᱭᱚᱜᱼᱟ ᱪᱮᱫᱟᱜ ᱥᱮ ᱡᱟᱦᱟᱸ ᱡᱟᱭᱜᱟᱨᱮ ᱱᱤᱛᱚᱜ ᱢᱚᱱᱫᱤᱨ ᱥᱮ ᱢᱚᱥᱡᱤᱫ ᱥᱮ ᱡᱟᱦᱟᱸ ᱨᱮ ᱱᱚᱝᱠᱟ ᱞᱮᱟᱱᱟᱜ ᱪᱷᱟᱛᱤᱠ ᱠᱚᱣᱟᱜ ᱤᱭᱟᱹ ᱠᱚ ᱵᱮᱱᱟᱣ ᱠᱟᱱᱟ ᱢᱮᱱᱫᱚ ᱱᱚᱣᱟ ᱴᱚᱴᱷᱟ ᱨᱮᱱᱟᱜ ᱫᱟᱨᱮ ᱠᱚᱠᱚ ᱡᱟᱹᱥᱛᱤ ᱠᱟᱭᱛᱮᱠᱚ ᱢᱟᱜ ᱮᱫᱟ ᱥᱮ ᱱᱚᱝᱠᱟᱱ ᱡᱟᱭᱜᱟᱨᱮ ᱱᱚᱣᱟ ᱠᱚᱫᱚ ᱠᱚ ᱵᱮᱱᱟᱣ ᱮᱜᱼᱟ ᱥᱮ ᱱᱚᱣᱟ ᱫᱤᱱᱟᱹᱢ ᱫᱤᱱ ᱡᱩᱫᱤ ᱱᱚᱝᱠᱟ ᱞᱮᱠᱟᱛᱮ ᱥᱮᱱᱚᱜᱼᱟ ᱮᱱᱰᱮᱠᱷᱟᱱ ᱛᱟᱭᱚᱢ ᱫᱟᱨᱟᱢ ᱨᱮᱫᱚ ᱢᱤᱫ ᱫᱤᱱ ᱦᱤᱞᱳᱜ ᱱᱚᱣᱟ ᱢᱚᱧᱪᱚ ᱨᱮᱫᱚ ᱟᱹᱰᱤᱜᱮ ᱮᱜ ᱮᱴᱠᱮᱴᱚᱲᱮᱨᱮ ᱛᱤᱜᱩᱱᱟ ᱟᱨ ᱱᱚᱣᱟ ᱨᱮᱱᱟᱜ ᱯᱨᱚᱵᱷᱟᱵ ᱫᱚ ᱡᱟᱹᱥᱛᱤ ᱠᱟᱭᱛᱮ ᱵᱟᱹᱲᱛᱤ ᱫᱚ ᱯᱟᱲᱟᱜᱼᱟ ᱱᱩᱠᱩ ᱥᱟᱱᱛᱟᱲ ᱠᱚ ᱪᱮᱛᱟᱱ ᱨᱮᱜᱮ ᱪᱮᱫᱟᱜ ᱥᱮ ᱵᱟᱝᱢᱟ ᱥᱟᱱᱛᱟᱲ ᱫᱚ ᱵᱩᱨᱩ ᱫᱷᱟᱨᱮ ᱱᱟᱹᱭ ᱫᱷᱟᱨᱮ ᱱᱚᱝᱠᱟ ᱞᱮᱠᱟ ᱡᱟᱭᱜᱟ ᱠᱚᱨᱮᱜ ᱫᱚ ᱵᱟᱹᱲᱛᱤ ᱫᱚᱵᱚᱱ ᱛᱟᱦᱮᱱᱟ ᱟᱨ ᱱᱤᱛᱚᱜ ᱱᱚᱣᱟ ᱵᱤᱨ ᱵᱩᱨᱩ ᱠᱚᱠᱚ ᱡᱩᱫᱤ ᱩᱡᱟᱹᱲᱚᱜᱼᱟ ᱫᱤᱱ ᱫᱤᱱ ᱛᱮ ᱮᱱᱰᱮ ᱠᱷᱟᱱ ᱛᱟᱭᱚᱢ ᱫᱟᱨᱟᱢ ᱨᱮᱫᱚ ᱪᱮᱫ ᱦᱩᱭᱩᱜᱼᱟ ᱢᱤᱫ ᱫᱤᱱ ᱫᱚ ᱫᱷᱟᱹᱨᱛᱤ ᱠᱷᱩᱴᱤᱨᱮ ᱡᱚᱛᱚ ᱜᱮᱵᱚᱱ ᱢᱟᱞᱚᱴ ᱪᱟᱵᱟᱜᱼᱟ ᱢᱮᱱᱫᱚ ᱱᱤᱛᱚᱜ ᱱᱚᱣᱟ ᱠᱚ ᱪᱷᱟᱹᱛᱤᱠ ᱠᱚᱣᱟᱜ ᱫᱚ ᱩᱭᱦᱟᱹᱨ ᱵᱷᱟᱵᱽᱱᱟ ᱱᱚᱣᱟ ᱠᱚ ᱤᱫᱤ ᱠᱟᱛᱮᱜ ᱫᱚ ᱵᱟᱹᱱᱩᱜᱼᱟ ᱪᱮᱫᱟᱜ ᱥᱮ ᱢᱤᱫ ᱠᱟᱛᱷᱟᱛᱮ ᱱᱚᱣᱟ ᱢᱮᱱᱚᱜᱼᱟ ᱡᱮ ᱢᱤᱫᱴᱟᱝ ᱮᱜ ᱪᱷᱟᱹᱛᱤᱠ ᱠᱚᱫᱚ ᱱᱤᱛᱚᱜ ᱱᱚᱣᱟ ᱠᱚ ᱞᱟᱹᱭᱟ ᱡᱮ ᱥᱟᱱᱛᱟᱲᱟᱜ ᱡᱚᱛ ᱡᱟ ᱫᱷᱚᱨᱚᱢ ᱴᱷᱟᱶ ᱠᱚ ᱢᱮᱱᱟᱜᱼᱟ ᱢᱮᱱ ᱫᱚ ᱢᱟᱹᱡᱷᱤ ᱛᱷᱟᱱ ᱡᱟᱦᱮᱨ ᱛᱷᱟᱱ ᱱᱚᱝᱠᱟ ᱞᱮᱠᱟᱱᱟᱜ ᱫᱚᱠᱚ ᱢᱮᱱᱟ ᱨᱟᱯᱩᱫ ᱯᱮ ᱟᱨ ᱱᱚᱣᱟ ᱠᱚ ᱵᱮᱱᱟᱣ ᱯᱮ ᱱᱚᱣᱟ ᱫᱚ ᱠᱟᱛᱷᱟ ᱫᱚ ᱵᱟᱝ ᱠᱟᱱᱟ ᱪᱮᱫᱟᱜ ᱥᱮ ᱵᱟᱝ ᱢᱟ ᱱᱤᱛᱚᱜ ᱨᱤᱥᱟᱨᱪ ᱠᱟᱛᱮᱜ ᱱᱚᱣᱟ ᱧᱮᱞ ᱠᱟᱱᱟ ᱡᱮ ᱵᱟᱝᱢᱟ ᱡᱚᱫᱤ ᱱᱚᱝᱠᱟ ᱞᱮᱠᱟᱱᱟᱜ ᱡᱤᱱᱤᱥ ᱠᱚ ᱡᱚᱫᱤ ᱟᱵᱚ ᱫᱷᱚᱝᱥᱚᱭᱟ ᱥᱟᱱᱛᱟᱲᱟᱜ ᱢᱮᱱᱫᱟ ᱛᱟᱦᱚᱞᱮ ᱠᱷᱟᱱ ᱫᱚ ᱮᱜ ᱟᱹᱰᱤᱜᱮ ᱮᱴᱠᱮᱴᱚᱲᱮ ᱨᱮᱱᱟᱜ ᱵᱮᱯᱟᱨ ᱠᱟᱱᱟ ᱪᱮᱫᱟᱜ ᱥᱮ ᱵᱟᱝᱢᱟ ᱡᱟᱦᱮᱨ ᱛᱷᱟᱱ ᱨᱮᱫᱚ ᱛᱟᱦᱮᱱᱟ ᱟᱭᱢᱟ ᱞᱮᱠᱟᱱ ᱫᱟᱨᱮ ᱱᱟᱹᱲᱤ ᱠᱚ ᱥᱮ ᱥᱟᱶᱛᱮ ᱱᱚᱣᱟ ᱫᱟᱨᱮ ᱱᱟᱹᱲᱤ ᱱᱚᱣᱟ ᱫᱟᱨᱮ ᱛᱟᱞᱟ ᱛᱮᱜᱮ ᱱᱤᱛᱚᱜ ᱫᱤᱥᱚᱢ ᱨᱮᱱ ᱦᱚᱲ ᱠᱚ ᱚᱠᱥᱤᱡᱮᱱ ᱠᱚᱠᱚ ᱮᱢᱟᱣ ᱠᱚ ᱠᱟᱱᱟ ᱥᱮ ᱱᱚᱣᱟ ᱠᱚ ᱠᱷᱟᱹᱛᱤᱨ ᱛᱮ ᱱᱤᱛᱚᱜ ᱦᱚᱸ ᱡᱤᱵᱽ ᱡᱤᱭᱟᱹᱞᱤ ᱡᱚᱛᱚ ᱡᱮᱣᱭᱮᱛ ᱢᱮᱱᱟᱜ ᱵᱚᱱᱟ ᱟᱨ ᱱᱚᱣᱟ ᱫᱟᱨᱮ ᱠᱚ ᱡᱩᱫᱤ ᱫᱟᱨᱮ ᱱᱟᱹᱲᱤ ᱠᱚ ᱡᱩᱫᱤ ᱵᱚᱱ ᱫᱷᱚᱝᱥᱚ ᱤᱫᱤᱭᱟ ᱥᱮᱵᱚᱱ ᱢᱟᱜᱼᱟ ᱛᱟᱦᱚᱞᱮ ᱠᱷᱟᱱ ᱫᱚ ᱪᱮᱫ ᱦᱩᱭᱩᱜᱼᱟ ᱛᱟᱭᱚᱢ ᱫᱟᱨᱟᱢ ᱨᱮ ᱚᱠᱥᱤᱡᱮᱱ ᱨᱮᱱᱟᱜ ᱚᱵᱷᱟᱵᱽ ᱮ ᱫᱮᱠᱷᱟᱭ ᱮᱢᱟ ᱛᱟᱦᱚᱞᱮ ᱩᱱ ᱚᱠᱛᱚ ᱫᱚ ᱢᱟᱹᱱᱢᱤ ᱡᱚᱛ ᱡᱟ ᱢᱮᱱᱟᱜ ᱵᱚᱱᱟ ᱥᱟᱶᱛᱮ ᱪᱮᱬᱮ ᱪᱩᱯᱲᱤ ᱡᱤᱵᱽ ᱡᱤᱭᱟᱹᱞᱤ ᱡᱚᱛᱚ ᱜᱮᱵᱚᱱ ᱜᱚᱡ ᱢᱟᱞᱚᱴᱚᱜᱼᱟ ᱤᱠᱷᱟᱱ ᱡᱚᱫᱤ ᱱᱚᱣᱟ ᱢᱚᱱᱫᱤᱨ ᱢᱚᱥᱡᱤᱫ ᱠᱚ ᱡᱩᱫᱤ ᱵᱚᱱ ᱨᱟᱯᱩᱫᱟ ᱱᱚᱣᱟ ᱤᱫᱤ ᱠᱟᱛᱮᱜ ᱫᱚ ᱪᱮᱫ ᱢᱤᱢᱤᱫ ᱢᱤᱫ ᱯᱷᱳᱸᱴᱟ ᱦᱚᱸ ᱵᱟᱝ ᱪᱮᱫ ᱦᱚᱸ ᱵᱟᱝ ᱪᱤᱠᱟᱜᱼᱟ ᱪᱮᱫᱟᱜ ᱥᱮ ᱱᱩᱭ ᱫᱚ ᱢᱚᱱᱫᱤᱨ ᱦᱚᱸ ᱚᱠᱥᱤᱡᱮᱱ ᱵᱟᱭ ᱮᱢᱟ ᱢᱚᱥᱡᱤᱫ ᱦᱚᱸ ᱚᱠᱥᱤᱡᱮᱱ ᱫᱚ ᱵᱟᱭ ᱮᱢᱟ ᱚᱠᱥᱤᱡᱮᱱ ᱫᱚᱭ ᱮᱢᱟ ᱮᱠ ᱢᱟᱛᱨᱚ ᱡᱟᱦᱮᱨ ᱛᱷᱟᱱ ᱨᱮᱱᱟᱜ ᱫᱟᱨᱮ ᱱᱟᱹᱲᱤ ᱥᱟᱶᱛᱮ ᱵᱤᱨ ᱵᱩᱨᱩ ᱨᱮᱱᱟᱜ ᱫᱟᱨᱮ ᱱᱟᱹᱲᱤ ᱠᱚ